ᱥᱚᱠ ᱥᱮ ᱡᱤᱵᱤᱠᱟ ᱞᱮᱠᱟᱛᱮ ᱫᱟᱹᱲ ᱫᱚ ᱩᱫᱽᱜᱟᱹᱣ ᱠᱟᱹᱫᱤᱧᱟᱭ ᱱᱤᱭᱟᱹ ᱞᱮᱠᱟᱛᱮ ᱡᱮ ᱥᱚᱠ ᱥᱚᱠ ᱦᱚᱸ ᱠᱟᱱᱟ ᱟᱨ ᱩᱫᱽᱜᱟᱹᱣ ᱫᱚ ᱱᱤᱭᱟᱹ ᱞᱟᱹᱜᱤᱫ ᱛᱮ ᱡᱮ ᱫᱟᱹᱲ ᱵᱟᱲᱟ ᱞᱮᱠᱷᱟᱱ ᱥᱮ ᱠᱷᱮᱞᱳᱰ ᱞᱮᱠᱷᱟᱱ ᱢᱚᱱᱮ ᱡᱤᱣᱤ ᱱᱟᱯᱟᱭ ᱛᱟᱦᱮᱱᱟ ᱵᱮᱥ ᱟᱹᱭᱠᱟᱹᱜᱼᱟ ᱱᱤᱭᱟᱹ ᱞᱟᱹᱜᱤᱫ ᱛᱮᱜᱮ ᱟᱨ ᱤᱧ ᱫᱚ ᱟᱹᱰᱤ ᱫᱤᱱ ᱠᱷᱚᱱᱜᱮ ᱵᱚᱞ ᱠᱷᱮᱞᱳᱰ ᱰᱟ ᱦᱤ ᱨᱮ ᱪᱟᱞᱟᱣ ᱠᱟᱛᱮ ᱫᱟᱹᱲ ᱟᱹᱧ ᱚᱸᱰᱮ ᱪᱟᱞᱟᱣ ᱠᱟᱛᱮ ᱫᱟᱹᱲ ᱛᱟᱨᱯᱚᱨ ᱠᱷᱮᱞᱳᱰ ᱥᱟᱶᱛᱮ ᱟᱭᱢᱟ ᱜᱟᱱ ᱵᱮᱭᱟᱢ ᱠᱚᱨᱟᱣ ᱠᱟᱛᱮ ᱢᱚᱱᱮ ᱠᱚ ᱦᱚᱲᱢᱚ ᱠᱚ ᱱᱟᱯᱟᱭ ᱵᱩᱡᱷᱟᱹᱜ ᱠᱟᱱᱟ ᱮᱭ ᱡᱚᱱᱱᱮ ᱛᱮᱜᱮ ᱱᱤᱭᱟᱹ ᱞᱟᱹᱜᱤᱫ ᱛᱮᱜᱮ ᱚᱸᱰᱮ ᱪᱟᱞᱟᱣ ᱠᱟᱛᱮ ᱠᱷᱮᱞᱳᱰ ᱥᱮ ᱫᱟᱹᱲ ᱵᱟᱲᱟ ᱠᱟᱛᱮ ᱵᱷᱟᱜᱮ ᱵᱩᱡᱷᱟᱹᱜᱼᱟ ᱱᱤᱭᱟᱹ ᱞᱟᱹᱜᱤᱫ ᱛᱮᱜᱮ ᱥᱮᱱ ᱞᱮᱱᱠᱷᱟᱱ ᱵᱮᱥᱛᱮ ᱟᱹᱭᱠᱟᱹᱜᱼᱟ ᱱᱤᱛᱚᱜ ᱥᱚᱠ ᱥᱮ ᱥᱚᱠ ᱦᱚᱸ ᱠᱟᱱᱟ ᱠᱟᱨᱚᱱ ᱠᱷᱮᱞ ᱫᱚ ᱥᱟᱱᱟᱢ ᱠᱚᱵᱚᱱ ᱠᱷᱮᱞᱳᱰ ᱥᱮ ᱠᱷᱮᱞ ᱡᱚᱝ ᱫᱚ ᱥᱟᱱᱟᱢ ᱠᱚᱵᱚᱱ ᱠᱩᱥᱤᱭᱟᱜ ᱜᱮᱭᱟ ᱡᱤᱵᱤᱠᱟ ᱞᱮᱠᱟ ᱛᱮᱫᱚ ᱟᱨ ᱡᱤᱵᱤ ᱡᱤᱵᱤᱠᱟ ᱞᱮᱠᱟ ᱛᱮᱫᱚ ᱱᱤᱭᱟᱹ ᱫᱚ ᱟᱹᱰᱤ ᱱᱮᱛᱟᱨ ᱡᱮᱢᱚᱱ ᱱᱮᱛᱟᱨ ᱡᱮᱞᱮᱠᱟ ᱟᱹᱰᱤᱜᱟᱱ ᱜᱤᱫᱽᱨᱟᱹ ᱠᱚ ᱟᱹᱰᱤᱜᱟᱱ ᱦᱚᱲᱠᱚ ᱫᱟᱹᱲ ᱠᱟᱛᱮ ᱟᱹᱰᱤ ᱟᱢᱫᱟ ᱵᱷᱟᱜᱮ ᱵᱷᱟᱜᱮ ᱴᱷᱟᱶ ᱨᱮᱠᱚ ᱟᱨ ᱴᱷᱟᱶ ᱠᱚᱠᱚ ᱦᱟᱢᱮᱴ ᱠᱟᱫᱟ ᱱᱤᱝᱠᱟᱹ ᱛᱮᱦᱚᱸ ᱟᱹᱰᱤ ᱟᱢᱫᱟ ᱜᱚᱲᱚ ᱠᱚ ᱧᱟᱢ ᱠᱟᱫᱟ ᱚᱱᱟ ᱞᱟᱹᱜᱤᱫ ᱛᱮ ᱥᱮᱛᱟᱜ ᱨᱮ ᱵᱮᱨᱮᱫ ᱠᱟᱛᱮ ᱚᱱᱛᱮ ᱵᱚᱞ ᱰᱟᱺᱦᱤ ᱥᱮᱫ ᱪᱟᱞᱟᱣ ᱠᱟᱛᱮᱜ ᱠᱟᱹᱴᱤᱪ ᱠᱷᱮᱞᱳᱰ ᱡᱚᱝ ᱫᱚ ᱦᱚᱲᱢᱚ ᱞᱟᱹᱜᱤᱫ ᱛᱮᱦᱚᱸ ᱟᱹᱰᱤᱜᱮ ᱱᱟᱯᱟᱭᱟ